ᱵᱤᱨᱵᱷᱩᱢ ᱦᱚᱱᱚᱛ ᱨᱮ ᱥᱚᱨᱮᱥᱟᱜ ᱥᱮᱨᱣᱟ ᱟᱱ ᱡᱚᱢᱟᱜ ᱫᱚ ᱦᱩᱭᱩᱜ ᱠᱟᱱᱟ ᱡᱤᱞ ᱯᱤᱴᱷᱟᱹ ᱫᱩᱞ ᱯᱤᱴᱷᱟᱹ ᱰᱩᱢᱵᱩᱜ ᱞᱟᱹᱰᱩ ᱨᱚᱠᱚᱪ ᱯᱤᱷᱟᱹ ᱟᱨᱦᱚᱸ ᱮᱢᱟᱱ ᱛᱮᱭᱟᱜ ᱡᱮᱢᱚᱱ ᱡᱤᱞ ᱯᱤᱴᱷᱟᱹ ᱫᱚ ᱢᱟᱜᱷᱚ ᱠᱚ ᱨᱮ ᱥᱮ ᱵᱟᱦᱟ ᱠᱚᱨᱮ ᱵᱮᱱᱟᱣᱟ ᱥᱚᱨᱦᱟᱭ ᱠᱚᱨᱮ ᱫᱚ ᱫᱩᱞ ᱯᱤᱴᱷᱟᱹ ᱰᱩᱢᱵᱩᱜ ᱞᱟᱹᱰᱩ ᱨᱚᱠᱚᱪ ᱞᱟᱹᱰᱩ ᱟᱨᱦᱚᱸ ᱮᱢᱟᱱ ᱛᱮᱭᱟᱜ ᱠᱚ ᱵᱮᱱᱟᱣᱟ ᱦᱚᱲ ᱚᱱᱰᱮ ᱠᱚ ᱡᱚᱢ ᱥᱟᱱᱟ ᱠᱚᱠᱷᱟᱱ ᱟᱹᱛᱩ ᱫᱤᱥᱚᱢ ᱠᱚᱨᱮᱜ ᱵᱤᱥᱮᱥ ᱠᱟᱭᱛᱮ ᱪᱟᱞᱟᱜ ᱦᱩᱭᱩᱜᱼᱟ ᱡᱮᱞᱮᱠᱟ ᱡᱮ ᱥᱩᱲᱟᱹ ᱡᱤᱞ ᱥᱩᱲᱟᱹ ᱚᱱᱟ ᱫᱚ ᱥᱚᱵ ᱥᱚᱢᱚᱭ ᱫᱚ ᱵᱟᱝ ᱧᱟᱢᱚᱜᱼᱟ ᱡᱤᱞ ᱥᱚᱲᱮ ᱫᱚ ᱵᱤᱥᱮᱥ ᱠᱚᱨᱮᱜ ᱫᱚ ᱜᱚᱲ ᱴᱟᱹᱰᱤ ᱨᱮᱜᱮ ᱧᱟᱢᱚᱜᱼᱟ ᱚᱱᱟᱠᱚ ᱡᱚᱢ ᱞᱟᱹᱜᱤᱫ ᱫᱚ ᱟᱹᱛᱩ ᱫᱤᱥᱚᱢᱜᱮ ᱥᱮᱴᱮᱨᱚᱜ ᱦᱩᱭᱩᱜᱼᱟ